ᱤᱧᱟᱹᱝ ᱨᱮᱭᱟᱜ ᱥᱟᱡᱟᱣ ᱟᱱᱟᱜᱫᱚ ᱯᱟᱨᱟᱵᱽ ᱡᱚᱠᱷᱚᱱ ᱡᱟᱹᱥᱛᱤᱧ ᱵᱩᱡᱟ ᱟᱨ ᱪᱮᱫᱟᱜ ᱥᱮ ᱩᱱ ᱡᱚᱠᱷᱚᱱᱫᱚ ᱯᱟᱨᱟᱵᱽ ᱞᱮᱠᱟᱱ ᱫᱤᱱ ᱛᱟᱦᱮᱱᱟ ᱡᱟᱦᱟᱸᱫᱚ ᱟᱹᱰᱤ ᱨᱟᱹᱥᱠᱟᱹᱜᱮ ᱵᱩᱡᱷᱟᱹᱜᱼᱟ ᱩᱱ ᱡᱚᱠᱷᱚᱱᱜᱮ ᱥᱟᱹᱲᱤᱠᱚ ᱥᱟᱹᱲᱤᱼᱥᱟᱭᱟ ᱟᱨ ᱵᱟᱭᱟᱠᱟᱱ ᱵᱟᱥᱠᱟ ᱨᱮᱱᱟᱜ ᱨᱩᱯᱟᱹ ᱡᱤᱱᱤᱥᱠᱚᱦᱚᱸᱧ ᱦᱚᱨᱚᱜᱟ ᱟᱹᱰᱤᱜᱮᱧ ᱥᱟᱡᱟᱜᱼᱟ ᱯᱚᱨᱚᱵᱽ ᱡᱚᱠᱷᱚᱱᱫᱚ ᱡᱟᱦᱟᱸᱫᱚ ᱡᱟᱹᱥᱛᱤᱧ ᱵᱩᱡᱷᱧᱟᱢᱟ ᱚᱱᱟ ᱞᱮᱠᱟᱛᱮ ᱡᱟᱦᱟᱸ ᱟᱨ ᱯᱟᱨᱟᱵᱽ ᱡᱟᱦᱟᱸ ᱥᱚᱦᱚᱨᱟᱭ ᱵᱟᱦᱟ ᱯᱟᱨᱟᱵᱽ ᱚᱱᱟ ᱯᱟᱨᱟᱵᱽ ᱨᱮᱫᱚ ᱥᱟᱹᱲᱤᱼᱥᱟᱭᱟᱠᱚ ᱦᱚᱨᱚᱜ ᱠᱟᱛᱮᱫ ᱥᱟᱡᱟᱜ ᱟᱹᱧ ᱟᱨ ᱩᱱ ᱡᱚᱠᱷᱚᱱᱜᱮ ᱡᱟᱹᱥᱛᱤ ᱡᱟᱹᱥᱛᱤᱧ ᱵᱩᱡᱟ